ᱵᱤᱫᱽᱫᱟᱹᱜᱟᱲ ᱨᱮᱫᱚ ᱥᱮᱞᱮᱫ ᱦᱚᱸᱧ ᱥᱮᱞᱮᱫ ᱞᱮᱱ ᱜᱮᱭᱟ ᱟᱨ ᱧᱮᱞ ᱦᱚᱸᱞᱤᱧ ᱧᱮᱞ ᱟᱠᱟᱫ ᱜᱮᱭᱟ ᱦᱮᱸ ᱵᱤᱨᱫᱟᱹᱜᱟᱲ ᱫᱚ ᱢᱤᱫ ᱜᱤᱫᱽᱨᱟᱹ ᱛᱚᱨᱟ ᱠᱷᱚᱱ ᱪᱳᱫᱫᱳ ᱵᱚᱪᱷᱚᱨ ᱫᱷᱟᱹᱵᱤᱡ ᱛᱮ ᱥᱮᱞᱮᱫ ᱨᱮᱱᱟᱜ ᱞᱤᱧ ᱛᱟᱦᱮᱸ ᱠᱟᱱ ᱜᱮᱭᱟ ᱟᱨ ᱥᱮᱞᱮᱫ ᱠᱟᱛᱮᱫ ᱡᱮᱢᱚᱱ ᱚᱱᱟ ᱢᱟ ᱵᱤᱨᱫᱟᱹᱜᱟᱲ ᱡᱟᱦᱟᱸ ᱟᱵᱚᱣᱟᱜ ᱚᱞᱪᱤᱠᱤ ᱛᱮᱭᱟᱜ ᱵᱤᱨᱫᱟᱹᱜᱟᱲ ᱢᱟ ᱢᱟᱲᱟᱝ ᱢᱟ ᱥᱠᱩᱞ ᱞᱮᱠᱟ ᱵᱷᱟᱹᱜᱤᱭᱟᱹᱛ ᱢᱟ ᱵᱟᱭ ᱛᱟᱦᱮᱸ ᱠᱟᱱᱟ ᱚᱱᱟ ᱛᱮᱜᱮ ᱪᱷᱟᱹᱛᱤᱠ ᱡᱟᱦᱟᱸ ᱦᱤᱱᱫᱤ ᱤᱝᱞᱤᱥ ᱵᱚᱱ ᱯᱟᱲᱦᱟᱣ ᱠᱟᱱᱟ ᱚᱱᱟ ᱜᱮᱞᱤᱧ ᱮᱴᱮᱱᱰ ᱟᱠᱟᱫᱼᱟ ᱟᱨ ᱵᱤᱨᱫᱟᱹᱜᱟᱲ ᱨᱮ ᱡᱟᱦᱟᱸ ᱛᱟᱵᱚᱱ ᱥᱚᱨᱚᱥᱚᱛᱤ ᱯᱩᱡᱟᱹ ᱠᱚ ᱦᱮᱱ ᱛᱷᱮᱱ ᱯᱟᱸᱪ ᱥᱮᱯᱴᱮᱢᱵᱚᱨ ᱚᱱᱟ ᱠᱚ ᱵᱟᱨᱮ ᱛᱮ ᱢᱟᱱᱟᱣ ᱛᱟᱦᱮᱸᱫ ᱰᱟᱱᱥ ᱥᱮᱨᱮᱧ ᱵᱷᱟᱜᱽ ᱞᱤᱧ ᱦᱟᱛᱟᱣ ᱛᱟᱦᱮᱱᱟ ᱟᱨ ᱢᱟᱲᱟᱝ ᱫᱚ ᱟᱵᱚᱣᱟᱜ ᱚᱞᱪᱤᱠᱤ ᱫᱷᱚᱨᱚᱱ ᱫᱚ ᱵᱤᱨᱫᱟᱹᱜᱟᱲ ᱫᱚ ᱛᱟᱵᱚᱱ ᱥᱚᱱᱤᱵᱟᱨ ᱟᱨ ᱨᱚᱵᱤᱵᱟᱨ ᱞᱮ ᱯᱟᱲᱦᱟᱜ ᱛᱟᱦᱮᱸ ᱠᱟᱱᱟ ᱟᱹᱭᱩᱵ ᱚᱱᱟ ᱛᱮᱜᱮ ᱵᱤᱨᱫᱟᱹᱜᱟᱲ ᱫᱚᱞᱤᱧ ᱢᱮᱱᱟ ᱠᱤ ᱯᱟᱸᱪ ᱥᱟᱞ ᱠᱷᱚᱱᱟᱜ ᱟᱴ ᱠᱞᱟᱥ ᱫᱷᱟᱹᱵᱤᱡ ᱜᱮᱞᱤᱧ ᱯᱟᱲᱦᱟᱣ ᱠᱟᱱᱟ ᱯᱟᱲᱦᱟᱣ ᱢᱟ ᱚᱱᱟ ᱞᱮᱠᱟᱛᱮ ᱥᱮᱞᱮᱫ ᱦᱚᱸ ᱞᱤᱧ ᱥᱮᱞᱮᱫ ᱞᱮᱱ ᱜᱮᱭᱟ ᱟᱨ ᱧᱮᱞ ᱦᱚᱸᱞᱤᱧ ᱧᱮᱞ ᱟᱠᱟᱫ ᱜᱮᱭᱟ ᱵᱤᱨᱫᱟᱹᱜᱟᱲ ᱨᱮ ᱢᱟᱲᱟᱝ ᱢᱟ ᱡᱚᱢᱼᱧᱩ ᱪᱮᱫ ᱦᱚᱸ ᱵᱟᱭ ᱛᱟᱦᱮᱸ ᱠᱟᱱᱟ ᱚᱱᱟ ᱞᱮᱠᱟᱛᱮ ᱡᱮ ᱛᱤᱠᱤᱱ ᱫᱚ ᱫᱟᱠᱟ ᱡᱚᱢ ᱞᱮ ᱦᱤᱡᱩᱜᱼᱟ ᱛᱟᱦᱮᱫ ᱟᱨ ᱥᱮᱛᱟᱜ ᱫᱚ ᱡᱚᱢ ᱠᱟᱛᱮᱫ ᱞᱮ ᱪᱟᱞᱟᱜᱼᱟ ᱟᱨ ᱪᱟᱨ ᱵᱟᱡᱮ ᱞᱮ ᱪᱷᱩᱴᱤᱜᱼᱟ ᱮᱠ ᱵᱟᱡᱮ ᱴᱤᱯᱷᱤᱱ ᱨᱮᱞᱮ ᱛᱟᱦᱮᱱ ᱛᱟᱦᱮᱸᱫ ᱠᱟᱱᱟ ᱟᱨ ᱵᱤᱨᱫᱟᱹᱜᱟᱲ ᱫᱚ ᱵᱤᱨᱫᱟᱹ ᱵᱮᱥᱤ ᱠᱚᱞᱮᱡᱽ ᱠᱚ ᱢᱟ ᱵᱮᱥᱤ ᱵᱟᱹᱞᱤᱧ ᱠᱚᱞᱮᱡᱽ ᱠᱟᱜᱼᱟ ᱟᱴ ᱠᱞᱟᱥ ᱫᱷᱟᱹᱵᱤᱡ ᱞᱤᱧ ᱯᱟᱲᱦᱟᱣ ᱠᱟᱱᱟ ᱚᱱᱟ ᱞᱮᱠᱟᱛᱮ ᱵᱤᱨᱫᱟᱹ ᱫᱚ ᱟᱹᱞᱤᱧᱟᱜ ᱢᱮᱫ ᱢᱟᱨᱥᱟᱞ ᱞᱮᱠᱟ ᱜᱮᱞᱤᱧ ᱪᱮᱫ ᱟᱠᱟᱫᱼᱟ ᱟᱨ ᱱᱤᱛᱚᱜ ᱫᱚ ᱡᱟᱦᱟᱱᱟᱜ ᱚᱞ ᱠᱟᱜ ᱠᱷᱟᱱ ᱠᱚ ᱮᱲᱮ ᱠᱚᱫᱚ ᱵᱟᱠᱚ ᱫᱟᱲᱮᱟᱞᱤᱧᱟ ᱤᱱᱟᱹ ᱜᱮᱛᱟᱞᱤᱧ